ᱦᱮᱞᱳ ᱥᱤᱵᱤᱱᱰᱤ ᱠᱮᱯᱷᱮ ᱦᱮᱸ ᱦᱮᱸ ᱦᱮᱸ ᱟᱵᱮᱱ ᱴᱷᱮᱡ ᱜᱮᱞᱤᱧ ᱯᱷᱳᱱ ᱮᱫᱟ ᱟᱫᱚ ᱟᱹᱞᱤᱧᱟᱜ ᱟᱫᱷᱟᱨ ᱨᱮ ᱛᱟᱞᱤᱧ ᱧᱩᱛᱩᱢ ᱠᱚ ᱫᱷᱟᱨᱟ ᱜᱮᱭᱟ ᱱᱟᱦᱟᱜ ᱚᱱᱟ ᱟᱫᱷᱟᱨ ᱡᱟᱦᱟᱸᱞᱮᱠᱟᱨᱮ ᱚᱠᱟᱞᱮᱠᱟᱨᱮ ᱟᱯᱰᱮᱴ ᱚᱜᱼᱟ ᱟᱨ ᱚᱠᱟ ᱞᱮᱠᱟ ᱥᱩᱫᱷᱟᱹᱨᱚᱜᱼᱟ ᱪᱮᱫᱞᱮᱠᱟ ᱨᱮ ᱚᱱᱟ ᱥᱚᱡᱷᱮᱼᱟ ᱚᱱᱟ ᱠᱟᱹᱴᱤᱡ ᱜᱚᱲᱚ ᱞᱤᱧ ᱠᱷᱚᱡᱚᱜ ᱠᱟᱱᱟ ᱟᱹᱵᱤᱱ ᱴᱷᱮᱡ ᱠᱷᱚᱱ ᱟᱫᱚ ᱦᱩᱱᱟᱹᱝ ᱚᱱᱟ ᱵᱤᱱ ᱥᱩᱫᱷᱟᱹᱨ ᱠᱟᱜ ᱛᱟᱹᱞᱤᱧᱟ ᱦᱩᱱᱟᱹᱝ ᱦᱳᱭ ᱟᱫᱚ ᱤᱫᱤ ᱢᱟ ᱦᱩᱭᱩᱜ ᱜᱮᱭᱟ ᱱᱟᱦᱟᱜ ᱤᱫᱤ ᱟᱹᱞᱤᱧ ᱟᱵᱤᱱ ᱴᱷᱮᱱ ᱤᱫᱤ ᱠᱟᱛᱮᱫ ᱧᱮᱞ ᱵᱤᱱ ᱱᱟᱦᱟᱜ ᱚᱠᱟ ᱞᱮᱠᱟ ᱜᱮᱭᱟ ᱛᱤᱱᱟᱹᱜ ᱴᱟᱭᱤᱢ ᱞᱟᱜᱟᱜᱼᱟ ᱟᱨ ᱞᱟᱹᱭ ᱟᱹᱞᱤᱧᱟ ᱵᱤᱱ ᱩᱱᱨᱮ ᱟᱨ ᱥᱩᱫᱷᱟᱹᱨ ᱞᱮᱱᱠᱷᱟᱱ ᱱᱚᱜᱼᱚᱭ ᱠᱟᱹᱢᱤ ᱠᱚ ᱠᱟᱹᱴᱤᱡ ᱮᱴᱠᱮᱴᱚᱬᱮ ᱧᱩᱛᱩᱢ ᱨᱮ ᱵᱚᱫᱚᱞᱚᱜ ᱠᱟᱱᱟ ᱮᱱᱠᱷᱟᱱ ᱧᱩᱛᱩᱢ ᱤᱭᱟᱹ ᱠᱚ ᱯᱟᱹᱨᱤᱥ ᱠᱚ ᱵᱟᱭ ᱯᱚᱴᱟᱜ ᱠᱟᱱᱟ ᱚᱱᱟ ᱤᱫᱤ ᱠᱟᱛᱮᱫ ᱟᱹᱞᱤᱧ ᱱᱟᱦᱟᱜ ᱞᱤᱧ ᱚᱱᱟᱞᱤᱧ ᱥᱚᱡᱷᱮ ᱦᱚᱪᱚᱭᱮᱫ ᱵᱮᱱᱟ ᱟᱫᱚ ᱚᱱᱟᱜᱮ ᱱᱟᱦᱟᱜ ᱟᱹᱵᱤᱱ ᱴᱷᱮᱱ ᱞᱤᱧ ᱯᱷᱳᱱ ᱟᱠᱟᱫᱼᱟ ᱱᱟᱦᱟᱜ ᱦᱳᱭ ᱛᱮᱦᱮᱧᱼᱜᱟᱯᱟ ᱡᱟᱦᱟᱸ ᱦᱤᱞᱳᱜ ᱜᱮ ᱱᱟᱦᱟᱜ ᱞᱤᱧ ᱥᱮᱴᱮᱨᱚᱜ ᱠᱟᱱᱟ ᱵᱤᱱ ᱴᱷᱮᱱ ᱱᱟᱦᱟᱜ ᱟᱨ ᱚᱱᱟ ᱫᱚᱞᱤᱧ ᱥᱩᱫᱷᱟᱹᱨ ᱠᱟᱜ ᱵᱤᱱ ᱥᱚᱡᱷᱮᱠᱟᱜ ᱵᱤᱱ